ᱤᱧ ᱫᱚ ᱮᱴᱟᱜ ᱦᱚᱲ ᱦᱚᱧ ᱜᱚᱲᱚ ᱟᱠᱟᱫ ᱠᱩ ᱜᱤᱭᱟ ᱡᱟᱦᱟᱸ ᱱᱟᱜ ᱵᱤᱯᱚᱫ ᱨᱮᱠᱩ ᱧᱩᱨᱩ ᱟᱠᱟᱱ ᱚᱠᱛᱚ ᱛᱚᱠᱷᱚᱱᱤᱧ ᱜᱚᱲᱚ ᱟᱠᱟᱫ ᱠᱩᱣᱟ ᱤᱧ ᱦᱚᱸ ᱢᱤᱫᱴᱟᱹᱝ ᱦᱟᱞᱚᱛᱨᱮᱧ ᱯᱟᱲᱟᱣ ᱞᱮᱱᱟ ᱛᱚᱠᱷᱚᱱ ᱦᱚᱸ ᱤᱧᱠᱩ ᱜᱚᱲᱚ ᱟᱠᱟᱫᱤᱧ ᱜᱮᱭᱟ ᱚᱱᱟᱛᱮ ᱤᱧᱫᱚ ᱩᱱᱤᱫᱚ ᱟᱹᱰᱤ ᱥᱟᱨᱦᱟᱣᱤᱧ ᱥᱟᱨᱦᱟᱣᱼᱮ ᱠᱟᱱᱟ ᱟᱨ ᱮᱴᱟᱜ ᱦᱚᱲ ᱦᱚᱸ ᱚᱱᱠᱟᱱᱟᱜ ᱦᱟᱞᱚᱛᱨᱮᱠᱚ ᱯᱟᱲᱟᱣᱞᱮᱱᱟ ᱟᱨ ᱤᱧ ᱦᱚᱧ ᱜᱚᱲᱚ ᱟᱠᱟᱫ ᱠᱟᱜ ᱠᱩ ᱜᱮᱭᱟ